ᱪᱟᱞᱟᱣ ᱫᱚ ᱵᱟᱥ ᱠᱚᱛᱮᱧ ᱪᱟᱞᱟᱣ ᱵᱟᱲᱟ ᱟᱠᱟᱱᱟ ᱛᱚᱵᱮ ᱵᱟᱥ ᱠᱚᱨᱮ ᱦᱚ ᱱᱮᱛᱟᱨ ᱫᱚ ᱴᱤᱵᱷᱤ ᱥᱮ ᱮᱞᱥᱤᱰᱤ ᱠᱚ ᱛᱟᱦᱮᱱ ᱜᱮᱭᱟ ᱧᱮᱞᱧᱮᱞ ᱛᱮᱢ ᱪᱟᱞᱟᱼᱟ ᱛᱳ ᱨᱟᱹᱥᱠᱟᱹ ᱜᱮᱢ ᱵᱩᱡᱦᱟᱹᱣᱼᱟ ᱟᱨ ᱴᱨᱮᱱ ᱠᱚᱛᱮᱢ ᱪᱟᱞᱟ ᱨᱮᱦᱚ ᱛᱤᱨᱮ ᱢᱚᱵᱟᱭᱤᱞ ᱠᱚ ᱛᱟᱦᱮᱱᱟ ᱜᱷᱟᱱᱴᱟᱭᱟᱢ ᱧᱮᱞᱟᱢ ᱞᱟᱸᱫᱟᱭᱟᱢ ᱨᱟᱹᱥᱠᱟᱹ ᱨᱮᱜᱮᱢ ᱪᱟᱞᱟᱼᱟ ᱠᱟᱹᱴᱤᱡ ᱜᱟᱹᱰᱤ ᱠᱚᱨᱮᱦᱚ ᱚᱱᱠᱟᱜᱮ ᱢᱤᱭᱩᱡᱤᱠ ᱠᱚ ᱛᱟᱦᱮᱱᱟ ᱟᱸᱡᱚᱢᱟᱢ ᱡᱟᱱᱞᱟ ᱯᱷᱟᱸᱠ ᱛᱮᱢ ᱵᱮᱸᱜᱮᱫ ᱵᱟᱲᱟᱭᱟ ᱚᱱᱟᱦᱚᱸ ᱨᱟᱹᱥᱠᱟᱹᱜᱮᱢ ᱵᱩᱡᱷᱟᱹᱣᱟ ᱠᱚᱭᱚᱜ ᱵᱟᱲᱟᱭᱟᱢ ᱦᱟᱱᱛᱮ ᱱᱟᱛᱮ ᱱᱟᱯᱟᱭ ᱜᱮ ᱵᱩᱡᱷᱟᱹᱜᱼᱟ ᱩᱱᱠᱟᱜᱮ ᱱᱤᱛᱟᱨ ᱫᱚ ᱡᱚᱛᱚ ᱨᱮᱭᱟ ᱥᱩᱵᱤᱫᱷᱟ ᱠᱚ ᱢᱮᱱᱟᱜ ᱟᱠᱟᱫᱟ ᱨᱟᱹᱥᱠᱟᱹ ᱛᱮᱜᱮᱢ ᱥᱮᱱ ᱦᱤᱡᱩᱼᱟ